ᱦᱮᱸ ᱦᱮᱸ ᱡᱷᱤᱱᱩᱠᱯᱩᱨ ᱟᱹᱛᱩ ᱨᱮᱱ ᱠᱟᱱ ᱜᱤᱭᱟᱹᱧ ᱦᱮᱸ ᱦᱮᱸ ᱟᱞᱮᱫᱚ ᱵᱟᱦᱟ ᱯᱚᱨᱚᱵᱽ ᱫᱚ ᱞᱮ ᱢᱟᱱᱟᱣᱫᱟ ᱡᱟᱦᱮᱨ ᱤᱭᱟᱹ ᱡᱟᱦᱮᱨ ᱠᱚ ᱪᱟᱞᱟᱜ ᱠᱟᱱᱟ ᱚᱸᱰᱮ ᱜᱮᱠᱚ ᱥᱳᱲᱮᱭᱟᱠᱚ ᱤᱭᱟᱹᱭᱟᱠᱚ ᱛᱟᱨᱯᱚᱨᱮ ᱞᱟᱦᱟ ᱛᱮᱫᱚ ᱠᱚ ᱤᱭᱟᱹ ᱟᱹᱛᱩ ᱨᱮᱱ ᱡᱚᱛᱚ ᱤᱭᱟᱹ ᱟᱹᱭᱩ ᱦᱚᱲ ᱠᱚ ᱪᱟᱞᱟᱜ ᱠᱟᱱ ᱛᱟᱦᱮᱱᱟ ᱡᱟᱦᱮᱨ ᱨᱮ ᱵᱟᱦᱟ ᱟᱛᱟᱝ ᱠᱚ ᱟᱨ ᱵᱟᱦᱟ ᱟᱛᱟᱝ ᱠᱟᱛᱮᱫ ᱛᱟᱨᱯᱚᱨᱮ ᱱᱟᱭᱠᱮ ᱵᱟᱵᱟᱠᱚ ᱮᱱᱮᱡ ᱟᱹᱜᱩᱭᱮᱫᱮ ᱠᱟᱱ ᱛᱟᱦᱮᱱᱟ ᱚᱲᱟᱜ ᱛᱮ ᱟᱫᱚ ᱚᱱᱟ ᱠᱚᱫᱚ ᱱᱮᱛᱟᱨ ᱫᱚ ᱵᱟᱠᱚ ᱠᱚᱨᱟᱣᱫᱟ ᱚᱱᱟ ᱠᱚᱫᱚ ᱵᱟᱹᱜᱤᱭᱟᱫᱟ ᱠᱚ ᱱᱮᱛᱟᱨ ᱫᱚ ᱠᱷᱟᱹᱞᱤ ᱡᱟᱦᱮᱨ ᱤᱭᱟᱹ ᱨᱮᱠᱚ ᱥᱳᱲᱮᱭᱮᱫᱟ ᱚᱱᱟ ᱥᱳᱲᱮ ᱠᱚ ᱡᱚᱢ ᱜᱚᱫ ᱫᱟ ᱟᱨᱠᱚ ᱦᱤᱡᱩᱜ ᱠᱟᱱᱟ ᱟᱨ ᱱᱮᱛᱟᱨ ᱫᱚ ᱱᱟᱭᱠᱮ ᱵᱟᱵᱟᱜᱮ ᱚᱲᱟᱜ ᱚᱲᱟᱜ ᱵᱟᱦᱟᱭ ᱛᱤᱭᱳᱜ ᱦᱚᱴᱚ ᱠᱟᱜ ᱠᱟᱱᱟ ᱦᱮᱸ ᱦᱮᱸ ᱦᱮᱸ ᱦᱮᱸ ᱱᱚᱣᱟ ᱠᱚᱢᱟ ᱛᱟᱭᱚᱢ ᱛᱮ ᱟᱵᱚᱨᱮᱱ ᱜᱤᱫᱽᱨᱟᱹ ᱢᱟ ᱧᱮᱞᱜᱮ ᱵᱟᱠᱚ ᱧᱮᱞ ᱛᱤᱭᱳᱜ ᱱᱚᱣᱟᱠᱚ ᱟᱫ ᱞᱮᱱᱠᱷᱟᱱ ᱢᱟ ᱟᱯᱮᱭᱟᱜ ᱦᱮᱸ ᱦᱮᱸ ᱦᱮᱸ ᱟᱞᱮᱦᱚᱸ ᱱᱚᱛᱮᱦᱚᱸ ᱚᱱᱟ ᱨᱮᱜᱮ ᱟᱞᱮᱫᱚ ᱥᱚᱦᱨᱟᱭ ᱫᱚ ᱢᱟᱜᱽ ᱪᱟᱸᱫᱳ ᱦᱮᱸ ᱦᱮᱸ ᱨᱟᱹᱥᱠᱟᱹᱜ ᱜᱮᱭᱟᱞᱮ ᱟᱹᱰᱤᱜᱟᱱ ᱜᱮ ᱨᱟᱹᱥᱠᱟᱹ ᱫᱚ ᱦᱮᱸ ᱛᱩᱢᱫᱟᱜ ᱴᱟᱢᱟᱠ ᱨᱮᱜᱮᱞᱮ ᱮᱱᱮᱡᱚᱜᱼᱟ ᱢᱚᱱᱮᱫᱚ ᱦᱮᱸ ᱦᱮᱸ ᱦᱮᱸ ᱦᱮᱸ ᱦᱮᱸ ᱢᱟ ᱛᱚᱵᱮ ᱫᱚᱦᱚ ᱠᱟᱜ